ᱦᱮᱸ ᱤᱧ ᱫᱚ ᱦᱟᱹᱠᱩ ᱥᱟᱵ ᱫᱩᱧ ᱵᱟᱰᱟᱭ ᱜᱮᱭᱟ ᱦᱟᱹᱠᱩ ᱥᱟᱵ ᱫᱚ ᱵᱚᱨᱥᱟ ᱫᱤᱱ ᱡᱚᱠᱷᱚᱱ ᱫᱟᱜ ᱮ ᱡᱟᱹᱲᱤᱭᱟ ᱛᱚᱠᱷᱚᱱ ᱥᱟᱨᱭᱟ ᱟᱛᱮᱜ ᱦᱟᱹᱠᱩ ᱡᱷᱟᱹᱞᱤ ᱚᱸᱰᱟᱣ ᱦᱩᱭᱩᱜᱼᱟ ᱚᱱᱟ ᱥᱟᱨᱭᱟ ᱥᱟᱨᱭᱟ ᱫᱟᱨᱟᱡ ᱛᱮᱜᱮ ᱦᱟᱹᱠᱩ ᱥᱟᱵ ᱦᱩᱭᱩᱜᱼᱟ ᱜᱤᱫᱽᱨᱟᱹ ᱩᱢᱮᱹᱨ ᱠᱷᱚᱱ ᱜᱤ ᱤᱧ ᱫᱚ ᱦᱟᱹᱠᱩ ᱥᱟᱵ ᱦᱚᱧ ᱪᱟᱞᱟᱜ ᱜᱮᱭᱟ ᱤᱧ ᱢᱟᱲᱟᱝ ᱠᱚᱴᱷᱮᱱ ᱠᱷᱚᱱ ᱤᱧ ᱥᱮᱬᱟ ᱟᱠᱟᱫᱟ ᱡᱮ ᱦᱟᱹᱠᱩ ᱥᱟᱵ ᱞᱟᱹᱜᱤᱫ ᱞᱟᱹᱠᱛᱤᱣᱟᱱ ᱡᱤᱱᱤᱥ ᱫᱚ ᱦᱩᱭᱩᱜ ᱠᱟᱱᱟ ᱥᱟᱭᱨᱟ ᱠᱩᱰᱤ ᱵᱟᱱᱴᱤᱞ ᱮᱢᱟᱱ ᱠᱩᱰᱤ ᱛᱮ ᱫᱟᱜ ᱟᱲᱮ ᱠᱟᱛᱮ ᱚᱱᱟ ᱫᱟᱜ ᱫᱚ ᱞᱟᱛᱟᱨ ᱥᱮᱱ ᱠᱷᱚᱱ ᱡᱩᱫᱤᱢ ᱟᱨᱮᱡᱽ ᱦᱟᱡᱽᱫ ᱤᱫᱤᱭᱟ ᱛᱟᱦᱚᱞᱮ ᱞᱟᱛᱟᱨ ᱨᱮᱱᱟᱜ ᱛᱚᱞ ᱟᱨᱮᱡᱽ ᱦᱟᱡᱮᱫ ᱥᱳᱢᱳᱡ ᱜᱮ ᱛᱷᱚᱲᱟ ᱜᱟᱱ ᱚᱠᱛᱚᱭ ᱦᱟᱛᱟᱣᱟ ᱢᱮᱱᱠᱷᱟᱱ ᱪᱮᱛᱟᱱ ᱨᱮ ᱟᱵᱟᱨᱮᱢ ᱛᱚᱞ ᱟᱠᱟᱫ ᱛᱚᱞ ᱫᱚ ᱡᱩᱫᱤᱢ ᱞᱟᱲᱟ ᱞᱮᱠᱷᱟᱱ ᱞᱟᱛᱟᱨ ᱥᱮᱡ ᱮᱢ ᱦᱟᱹᱠᱩᱢ ᱥᱟᱵ ᱟᱠᱟᱫ ᱠᱩ ᱰᱚᱵᱷᱟᱜ ᱨᱮ ᱫᱚ ᱚᱱᱟ ᱫᱟᱜ ᱮᱢ ᱟᱲᱟᱜ ᱞᱮᱠᱷᱟᱱ ᱜᱮ ᱚᱱᱟ ᱫᱟᱜ ᱫᱚ ᱟᱡ ᱛᱮᱜᱮ ᱯᱷᱮᱰ ᱯᱷᱮᱰᱚᱜᱼᱟ ᱟᱨ ᱚᱱᱟ ᱫᱟᱜ ᱯᱷᱮᱰ ᱛᱟᱭᱚᱢ ᱟᱢ ᱫᱚ ᱛᱷᱚᱲᱟ ᱜᱮ ᱛᱟᱦᱮᱱ ᱠᱷᱟᱱ ᱚᱱᱟ ᱫᱚ ᱵᱟᱱᱴᱤᱞ ᱛᱮᱢ ᱫᱟᱜ ᱮᱢ ᱟᱨᱮᱡ ᱞᱮᱠᱷᱟᱱ ᱜᱮ ᱦᱟᱹᱡᱤᱫ ᱜᱚᱫᱚᱜᱼᱟ ᱚᱱᱟ ᱫᱟᱜ ᱦᱟᱹᱡᱤᱫ ᱛᱟᱭᱚᱢ ᱜᱮ ᱟᱢ ᱫᱚ ᱦᱟᱹᱠᱩᱢ ᱥᱟᱵ ᱫᱟᱲᱮᱭᱟᱠᱚᱭᱟ